ᱤᱧᱫᱚ ᱴᱤᱵᱷᱤ ᱨᱮᱱᱟᱜ ᱠᱷᱚᱵᱚᱨ ᱥᱮ ᱰᱚᱜᱚᱨ ᱧᱮᱞᱫᱚ ᱟᱹᱰᱤᱜᱤᱧ ᱠᱩᱥᱤᱭᱟᱜᱼᱟ ᱪᱮᱫᱟᱜ ᱥᱮ ᱴᱤᱵᱷᱤ ᱨᱮ ᱠᱷᱚᱵᱚᱨ ᱠᱚ ᱧᱮᱞ ᱞᱮᱠᱷᱟᱡ ᱫᱮᱥ ᱫᱩᱱᱭᱟᱹᱨᱮ ᱪᱮᱫ ᱪᱟᱞᱟᱜ ᱠᱟᱱᱟ ᱪᱮᱫ ᱦᱩᱭᱩᱜ ᱠᱟᱱᱟ ᱥᱚᱵ ᱨᱚᱠᱚᱢ ᱠᱷᱚᱵᱚᱨ ᱧᱟᱢᱚᱜ ᱛᱮ ᱚᱲᱟᱜ ᱨᱮ ᱫᱩᱲᱩᱵ ᱫᱩᱲᱩᱵ ᱴᱤᱵᱷᱤ ᱨᱮ ᱧᱮᱞ ᱠᱟᱛᱮ ᱚᱱᱟ ᱠᱚ ᱠᱷᱚᱵᱚᱨ ᱧᱟᱢᱚᱜ ᱠᱟᱱᱟ ᱚᱱᱟ ᱠᱷᱟᱹᱛᱤᱨ ᱤᱧ ᱫᱚ ᱠᱟᱹᱢᱤ ᱠᱚ ᱪᱟᱵᱟ ᱵᱟᱲᱟ ᱠᱟᱛᱮ ᱥᱮ ᱡᱚᱢ ᱵᱟᱲᱟ ᱠᱟᱛᱮ ᱢᱤᱫ ᱜᱷᱟᱹᱲᱤ ᱫᱚ ᱠᱷᱚᱵᱚᱨ ᱫᱚᱧ ᱧᱮᱞ ᱜᱮᱭᱟ ᱡᱮ ᱟᱵᱚᱣᱟᱜ ᱫᱤᱥᱟᱹᱢ ᱥᱮ ᱴᱚᱞᱟ ᱯᱟᱲᱟ ᱠᱚᱨᱮ ᱪᱮᱫ ᱪᱮᱫ ᱪᱟᱞᱟᱜ ᱠᱟᱱᱟ ᱚᱱᱟᱨᱮ ᱪᱮᱫ ᱜᱷᱚᱴᱚᱱᱟ ᱦᱩᱭᱱᱟ ᱚᱱᱟ ᱠᱚ ᱵᱟᱲᱟᱭ ᱫᱟᱲᱮᱭᱟᱜ ᱵᱚᱱ ᱚᱱᱟ ᱴᱤᱵᱷᱤ ᱨᱮᱱᱟᱜ ᱠᱷᱚᱵᱚᱨ ᱛᱮ ᱱᱤᱭᱟᱹ ᱠᱚᱫᱤᱱ ᱞᱟᱦᱟ ᱨᱮᱜᱮ ᱡᱮᱢᱚᱱᱠᱤ ᱦᱩᱭᱱᱟ ᱩᱱᱠᱩ ᱵᱟᱸᱵᱽᱲᱮ ᱦᱚᱲ ᱯᱷᱮᱠᱴ ᱮᱥ ᱴᱤ ᱥᱟᱨᱚᱯᱷᱤᱠᱮᱴ ᱵᱮᱱᱟᱣ ᱠᱟᱛᱮ ᱟᱵᱚ ᱥᱟᱱᱛᱟᱲ ᱠᱩᱲᱤ ᱠᱚᱲᱟ ᱥᱟᱱᱛᱟᱲ ᱦᱚᱯᱚᱱᱟᱜ ᱡᱟᱦᱟᱸ ᱡᱟᱭᱜᱟ ᱠᱟᱹᱢᱤ ᱨᱮᱱᱟᱜ ᱠᱟᱹᱢᱤ ᱡᱟᱦᱟᱸ ᱚᱫᱷᱤᱠᱟᱨ ᱧᱟᱢ ᱟᱵᱚᱱ ᱛᱤᱱᱟᱹᱜ ᱜᱟᱱ ᱥᱤᱴ ᱢᱮᱱᱟᱜ ᱛᱟᱵᱳᱱᱟ ᱪᱟᱹᱠᱨᱤ ᱞᱟᱹᱜᱤᱫ ᱚᱱᱟ ᱠᱚ ᱥᱤᱴ ᱨᱮ ᱩᱱᱠᱩ ᱠᱚ ᱵᱚᱞᱚᱜ ᱠᱟᱱᱟ ᱚᱱᱟ ᱯᱷᱮᱠ ᱮᱥ ᱴᱤ ᱥᱟᱨᱴᱚᱯᱷᱤᱠᱮᱴ ᱵᱮᱱᱟᱣ ᱠᱟᱛᱮᱜ ᱛᱚ ᱟᱵᱚ ᱥᱟᱱᱛᱟᱲ ᱦᱚᱯᱚᱱ ᱠᱚᱫᱚ ᱟᱵᱚ ᱥᱟᱱᱛᱟᱲ ᱦᱚᱯᱚᱱ ᱥᱟᱶ ᱛᱮᱫᱚ ᱚᱱᱟ ᱫᱚ ᱟᱹᱰᱤᱜᱮ ᱵᱟᱹᱲᱤᱡ ᱦᱩᱭᱩᱜ ᱠᱟᱱᱟ ᱟᱵᱚᱣᱟᱜ ᱡᱟᱭᱜᱟ ᱩᱱᱠᱩ ᱵᱟᱸᱵᱽᱲᱮ ᱦᱚᱲ ᱯᱷᱮᱠ ᱮᱥ ᱴᱤ ᱥᱟᱨᱴᱚᱯᱷᱤᱠᱮᱴ ᱵᱮᱱᱟᱣ ᱠᱟᱛᱮ ᱠᱚ ᱦᱟᱛᱟᱣᱫᱟ ᱛᱚ ᱚᱱᱟ ᱠᱷᱟᱹᱛᱤᱨ ᱟᱵᱚ ᱨᱮᱱ ᱡᱟᱦᱟᱸᱭ ᱥᱟᱱᱛᱟᱲ ᱠᱩᱲᱤᱼᱠᱚᱲᱟ ᱠᱚ ᱢᱮᱱᱟᱜ ᱠᱚ ᱥᱮ ᱵᱟᱵᱟ ᱛᱟᱠᱚ ᱜᱚᱜᱚ ᱛᱟᱠᱚ ᱥᱚᱵ ᱦᱚᱲ ᱠᱳᱞᱠᱟᱛᱟ ᱨᱮ ᱪᱟᱞᱟᱣ ᱠᱟᱛᱮ ᱫᱷᱚᱨᱱᱟ ᱠᱚ ᱫᱩᱲᱩᱵ ᱞᱮᱱᱟ ᱛᱚ ᱫᱷᱚᱨᱱᱟ ᱫᱩᱲᱩᱵ ᱠᱟᱛᱮ ᱱᱤᱛ ᱦᱚᱸ ᱠᱟᱹᱢᱤ ᱫᱚ ᱪᱟᱹᱞᱩᱜ ᱠᱟᱱ ᱜᱮᱭᱟ ᱚᱱᱟ ᱪᱮᱛᱟᱱ ᱨᱮ ᱩᱱᱟᱹᱜ ᱚᱱᱟ ᱠᱚ ᱥᱚᱨᱠᱟᱨ ᱱᱤᱭᱟᱹ ᱠᱚ ᱠᱟᱛᱷᱟ ᱵᱟᱲᱟᱭ ᱠᱟᱛᱮ ᱦᱚᱸ ᱪᱮᱫ ᱦᱚᱸ ᱮᱠᱥᱮᱱ ᱵᱟᱠᱚ ᱦᱟᱛᱟᱣᱫᱟ ᱛᱚ ᱪᱮᱫ ᱪᱤᱠᱟ ᱦᱩᱭᱩᱜᱼᱟ